ᱥᱢᱟᱨᱴ ᱯᱷᱳᱱ ᱵᱮᱵᱚᱦᱟᱨ ᱠᱟᱛᱮᱫ ᱟᱵᱚᱣᱟᱜ ᱡᱤᱵᱚᱱ ᱟᱨᱦᱚᱸ ᱩᱛᱱᱟᱹᱜᱼᱟ ᱪᱮᱫ ᱞᱮᱠᱟ ᱡᱮᱢᱚᱱ ᱥᱢᱟᱨᱴ ᱯᱷᱳᱱ ᱵᱮᱵᱚᱦᱟᱨ ᱠᱟᱛᱮᱫ ᱫᱚ ᱟᱵᱚ ᱯᱟᱲᱦᱟᱜ ᱠᱚᱵᱚᱱ ᱥᱮᱲᱟᱭ ᱫᱟ ᱟᱨ ᱥᱳᱥᱟᱞ ᱢᱤᱰᱤᱭᱟᱨᱮ ᱠᱷᱳᱵᱳᱨ ᱴᱳᱵᱚᱳᱨ ᱠᱚᱦᱚᱸ ᱵᱚᱱ ᱧᱟᱢ ᱫᱟ ᱟᱨ ᱡᱮᱠᱳᱱᱳ ᱟᱵᱚ ᱨᱮᱸᱜᱮᱡ ᱦᱚᱲ ᱜᱤᱫᱽᱨᱟᱹ ᱡᱟᱦᱟᱸ ᱵᱳᱭ ᱴᱳᱭ ᱠᱚ ᱵᱟᱝ ᱠᱚ ᱠᱤᱨᱤᱧ ᱫᱟᱲᱮᱭᱟᱜᱼᱟ ᱟᱹᱭᱩ ᱵᱟᱵᱟ ᱛᱟᱠᱚ ᱟᱹᱰᱤ ᱜᱮᱠᱚ ᱨᱮᱸᱜᱮᱡ ᱠᱤᱥᱟᱬᱟ ᱱᱮᱛᱟᱨ ᱫᱚ ᱥᱢᱟᱨᱴ ᱯᱷᱳᱱ ᱮᱸ ᱥᱠᱩᱞ ᱮᱸ ᱯᱟᱲᱦᱟᱣ ᱠᱟᱛᱮᱫ ᱟᱵᱚ ᱠᱚ ᱮᱢᱟᱵᱚᱱ ᱠᱟᱱᱟ ᱥᱚᱨᱠᱟᱨ ᱟᱵᱚ ᱚᱸᱰᱮᱭ ᱮᱢᱟᱵᱚᱱ ᱠᱟᱱᱟᱭ ᱚᱸᱰᱮ ᱮᱢ ᱠᱟᱛᱮᱫ ᱟᱵᱚᱨᱮᱱ ᱜᱤᱫᱽᱨᱟᱹ ᱠᱚ ᱦᱮᱸ ᱥᱢᱟᱨᱴ ᱯᱷᱳᱱ ᱠᱚ ᱦᱟᱛᱟᱣ ᱫᱟ ᱚᱱᱟ ᱦᱟᱛᱟᱣ ᱠᱟᱛᱮᱫ ᱱᱮᱛᱟᱨ ᱫᱚᱠᱚ ᱥᱮᱲᱟᱭᱮᱫᱟ ᱚᱞᱚᱜ ᱯᱟᱲᱦᱟᱣ ᱚᱸᱰᱮ ᱠᱷᱚᱱᱟᱜ ᱦᱮᱸ ᱴᱩᱭᱴᱟᱨ ᱨᱮᱠᱚ ᱪᱟᱞᱟᱜ ᱠᱟᱱᱟ ᱢᱟᱱᱮ ᱟᱵᱚ ᱱᱚᱰᱮ ᱠᱷᱚᱱᱟᱜ ᱥᱟᱱᱛᱟᱞᱤ ᱥᱚᱢᱟᱡᱽ ᱢᱟᱫᱽᱫᱷᱚᱢ ᱛᱮᱦᱚᱸ ᱠᱚ ᱯᱟᱲᱦᱟᱜ ᱠᱟᱱᱟ ᱡᱮ ᱡᱮᱢᱚᱱ ᱜᱤᱫᱽᱨᱟᱹ ᱟᱡ ᱪᱮᱫ ᱞᱮᱠᱟ ᱚᱠᱟ ᱞᱮᱹᱵᱮᱹᱞ ᱛᱮ ᱪᱟᱞᱟᱜ ᱥᱟᱱᱟᱭᱮ ᱠᱟᱱᱟ ᱪᱮᱫ ᱞᱮᱠᱟ ᱟᱡ ᱯᱟᱲᱦᱟᱣ ᱵᱩᱡᱷᱟᱹᱣ ᱮ ᱠᱟᱱᱟ ᱚᱱᱟ ᱞᱮᱹᱵᱮᱹᱞ ᱛᱮᱜᱮ ᱟᱡ ᱥᱮᱲᱟᱭᱮᱫᱟᱭ ᱟᱨ ᱟᱵᱚ ᱱᱟᱦᱟᱜ ᱡᱩᱜᱽ ᱨᱮᱱ ᱜᱤᱫᱽᱨᱟᱹ ᱠᱚᱫᱚ ᱢᱟᱱᱮ ᱱᱚᱣᱟ ᱯᱷᱳᱱ ᱠᱚ ᱧᱟᱢ ᱠᱟᱛᱮᱜ ᱟᱹᱰᱤ ᱵᱚᱨᱛᱚᱢᱟᱱ ᱡᱩᱜᱽ ᱨᱮᱫᱚ ᱟᱹᱰᱤ ᱰᱮᱵᱷᱞᱚᱵ ᱨᱮᱠᱚ ᱛᱟᱦᱮᱸᱱ ᱠᱟᱱᱟ ᱪᱮᱫ ᱞᱮᱠᱟ ᱡᱮᱢᱚᱱ ᱡᱮᱢᱚᱱ ᱡᱟᱦᱟᱸᱭ ᱜᱤᱫᱽᱨᱟᱹᱣᱟᱜ ᱵᱩᱫᱽᱫᱷᱤ ᱠᱚ ᱠᱟᱹᱴᱤᱡ ᱢᱳᱴᱟ ᱵᱩᱫᱽᱫᱷᱤ ᱜᱮᱛᱟᱭᱟ ᱩᱱᱤᱭᱟᱜ ᱯᱷᱳᱱ ᱧᱮᱞ ᱠᱟᱛᱮᱜ ᱟᱹᱰᱤ ᱠᱤᱪᱷᱩ ᱥᱮᱲᱟᱭᱮᱫᱟᱭ ᱱᱮᱛᱟᱨ ᱫᱚ ᱟᱵᱚ ᱨᱮᱱ ᱠᱟᱹᱴᱤᱡ ᱜᱤᱫᱽᱨᱟᱹ ᱠᱚᱦᱚᱸ ᱯᱷᱳᱱ ᱧᱮᱞ ᱠᱟᱛᱮᱜ ᱜᱮ ᱚ ᱟ ᱠᱚ ᱡᱷᱚᱛᱚ ᱠᱚ ᱥᱮᱲᱟ ᱫᱟᱲᱮᱭᱟᱜ ᱠᱟᱱᱟ ᱟᱨ ᱯᱷᱳᱱ ᱧᱟᱢ ᱠᱟᱛᱮᱜ ᱟᱵᱚᱣᱟᱜ ᱠᱟᱹᱢᱤ ᱦᱚᱨᱟ ᱛᱮᱫᱚ ᱟᱹᱰᱤᱜᱮ ᱥᱩᱵᱤᱫᱷᱟᱣ ᱠᱟᱱ ᱛᱟᱵᱚᱱᱟ ᱪᱮᱫ ᱠᱟ ᱡᱚᱠᱷᱚᱱ ᱟᱵᱚ ᱫᱩᱠᱷ ᱵᱤᱯᱚᱫᱽ ᱨᱮᱵᱚᱱ ᱯᱟᱲᱟᱜ ᱠᱟᱱᱟ ᱱᱮᱛᱟᱨ ᱫᱚ ᱯᱷᱳᱱ ᱛᱮᱜᱮ ᱟᱵᱚ ᱡᱷᱚᱛᱚ ᱠᱤᱪᱷᱩ ᱵᱚᱱ ᱵᱩᱡᱽ ᱧᱟᱢᱫᱟ ᱟᱫᱚ ᱱᱮᱛᱟᱨ ᱫᱚ ᱢᱟᱱᱮ ᱱᱟᱦᱟᱜ ᱡᱩᱜᱽ ᱨᱮᱫᱚ ᱯᱷᱳᱱ ᱧᱟᱢ ᱠᱟᱛᱮᱜ ᱫᱚ ᱩᱱᱟᱹᱜ ᱟᱵᱚ ᱫᱚ ᱵᱟᱵᱚᱱ ᱪᱟᱞᱟᱜ ᱠᱟᱱᱟ ᱯᱷᱳᱱ ᱛᱮᱜᱮ ᱡᱷᱚᱛᱚ ᱠᱤᱪᱷᱩ ᱵᱚᱱ ᱨᱚᱯᱚᱲ ᱠᱟᱱᱟ ᱵᱟ ᱜᱟᱞᱢᱟᱨᱟᱜ ᱠᱟᱱᱟ ᱵᱟ ᱯᱷᱳᱱ ᱛᱮᱜᱮ ᱧᱟᱢ ᱠᱷᱟᱹᱛᱤᱨ ᱛᱮ ᱟᱵᱚᱣᱟᱜ ᱠᱟᱹᱴᱤᱡ ᱡᱟᱦᱟᱸᱭ ᱦᱚᱲ ᱵᱟᱢ ᱫᱮᱠᱷᱟ ᱠᱟᱛᱮᱜ ᱨᱮᱦᱚᱸ ᱵᱟᱢ ᱛᱟᱦᱮᱸ ᱫᱟᱲᱮᱭᱟᱜᱼᱟ ᱟᱨ ᱨᱚᱲ ᱠᱟᱛᱮᱜ ᱟᱢ ᱯᱷᱳᱱ ᱛᱮᱢ ᱛᱟᱦᱮᱸ ᱫᱟᱲᱮᱭᱟᱜ ᱠᱟᱱᱟ ᱚᱱᱟ ᱠᱚ ᱧᱟᱢ ᱠᱷᱟᱹᱛᱤᱨ ᱛᱮᱜᱮ ᱯᱷᱳᱱ ᱫᱚ ᱱᱤᱛᱚᱜ ᱫᱚ ᱟᱵᱚᱣᱟᱜ ᱥᱚᱢᱟᱡᱽ ᱨᱮᱫᱚ ᱟᱹᱰᱤᱴᱟᱜᱮ ᱵᱮᱥ ᱠᱟᱱᱟ ᱟᱨ ᱵᱤᱥᱮᱥ ᱠᱚᱨᱮ ᱟᱨ ᱡᱟᱦᱟᱸ ᱱᱤᱛᱚᱜ ᱡᱟᱦᱟᱸ ᱜᱮᱢ ᱠᱟᱹᱢᱤᱭᱟ ᱚᱱᱟ ᱜᱮ ᱯᱷᱳᱱ ᱨᱮᱜᱮ ᱟᱢᱟᱜ ᱫᱚᱨᱠᱟᱨᱚᱜ ᱠᱟᱱᱟ ᱟᱨ ᱯᱷᱳᱱ ᱧᱟᱢ ᱠᱟᱛᱮᱜ ᱫᱚ ᱱᱮᱛᱟᱨ ᱫᱚ ᱜᱤᱫᱽᱨᱟᱹ ᱫᱚ ᱟᱵᱚᱨᱮᱱ ᱨᱮᱸᱜᱮᱡ ᱴᱮᱸᱜᱮᱡ ᱜᱤᱫᱽᱨᱟᱹ ᱡᱟᱦᱟᱸᱭ ᱠᱳᱱᱳ ᱫᱤᱱ ᱵᱟᱝ ᱠᱚ ᱮᱸ ᱥᱩᱡᱳᱜᱽ ᱥᱩᱵᱤᱫᱷᱟ ᱵᱟᱝᱠᱚ ᱧᱟᱢ ᱫᱟᱲᱮᱭᱟᱜᱼᱟ ᱱᱮᱛᱟᱨ ᱫᱚ ᱯᱷᱳᱱ ᱢᱟᱫᱽᱫᱷᱚᱢ ᱛᱮᱜᱮ ᱡᱷᱚᱛᱚ ᱠᱤᱪᱷᱩ ᱵᱷᱚᱨᱛᱤ ᱴᱚᱨᱛᱤ ᱠᱚ ᱦᱩᱭᱩᱜ ᱠᱟᱱᱟ ᱟᱨ ᱢᱤᱫᱴᱮᱱ ᱪᱮᱫ ᱠᱟ ᱦᱩᱭ ᱠᱟᱱᱟ ᱡᱟᱦᱟᱸᱭ ᱠᱚᱱᱳ ᱫᱤᱱ ᱟᱵᱚ ᱵᱩᱫᱽᱫᱷᱤ ᱠᱚᱦᱚᱸ ᱡᱟᱦᱟᱸᱭ ᱵᱟᱹᱱᱩᱜ ᱠᱚᱛᱟ ᱠᱚᱣᱟ ᱚᱱᱞᱟᱭᱤᱱ ᱛᱮᱠᱚ ᱯᱟᱲᱦᱟᱜ ᱠᱟᱱᱟ ᱚᱱᱞᱟᱭᱤᱱ ᱛᱮᱠᱚ ᱠᱞᱟᱥ ᱫᱟ ᱯᱷᱳᱱ ᱢᱟᱫᱽᱫᱷᱚᱢ ᱛᱮ ᱟᱨ ᱯᱷᱳᱱ ᱢᱟᱫᱽᱫᱷᱚᱢ ᱛᱮ ᱠᱞᱟᱥ ᱠᱟᱛᱮᱜ ᱛᱮᱜᱮ ᱱᱮᱹᱴ ᱠᱚ ᱠᱳᱣᱟᱞᱤᱯᱷᱤᱠᱮᱥᱮᱱ ᱫᱟ ᱠᱚᱣᱟᱞᱤᱯᱷᱤᱠᱮᱥᱮᱱ ᱠᱟᱛᱮᱜ ᱫᱚ ᱱᱮᱛᱟᱨ ᱫᱚ ᱵᱩᱦᱩ ᱯᱞᱟᱴᱯᱷᱚᱨᱚᱢ ᱵᱷᱟᱜᱮ ᱵᱷᱟᱜᱮ ᱡᱟᱭᱜᱟ ᱨᱮᱠᱚ ᱮᱸ ᱟᱠᱚ ᱠᱚ ᱦᱟᱛᱟᱣ ᱡᱚᱝ ᱠᱟᱱᱟ ᱚᱱᱟ ᱠᱷᱟᱹᱛᱤᱨ ᱛᱮ ᱟᱵᱚᱣᱟᱜ ᱯᱷᱳᱱ ᱫᱚ ᱱᱤᱛᱚᱜ ᱫᱚ ᱟᱹᱰᱤᱴᱟ ᱜᱮ ᱥᱩᱵᱤᱫᱷᱟ ᱦᱩᱭ ᱠᱟᱱ ᱛᱟᱵᱚᱱᱟ